ᱤᱧ ᱡᱩᱫᱤ ᱵᱟᱦᱮᱨᱤᱧ ᱪᱟᱞᱟᱜ ᱠᱷᱟᱱ ᱫᱟᱨᱮ ᱯᱟᱞᱟ ᱠᱚᱫᱚ ᱫᱟᱨᱮ ᱯᱟᱞᱟ ᱠᱚᱫᱚ ᱮᱴᱟᱜ ᱦᱚᱲ ᱴᱷᱮᱱᱤᱧ ᱵᱷᱟᱨᱤᱭᱟᱹ ᱦᱚᱴᱚᱠᱟᱜᱼᱟ ᱟᱨ ᱩᱱᱤᱜᱮ ᱚᱱᱟ ᱫᱟᱨᱮ ᱯᱟᱞᱟ ᱠᱚᱫᱚᱭ ᱡᱳᱜᱟᱣ ᱡᱚᱛᱚᱱ ᱥᱮ ᱧᱮᱞᱟᱭ ᱚᱱᱟ ᱥᱟᱶᱛᱮ ᱩᱱᱤ ᱚᱱᱟ ᱡᱳᱜᱟᱣ ᱡᱚᱛᱚᱱ ᱨᱮᱱᱟᱜ ᱠᱩᱲᱟᱹᱭᱤᱧ ᱮᱢᱟᱭᱟ ᱟᱨ ᱚᱱᱟ ᱥᱟᱶ ᱥᱟᱶ ᱛᱮᱜᱮ ᱤᱧᱟᱹᱜᱦᱚᱸ ᱨᱳᱡᱽᱜᱟᱨ ᱨᱮᱱᱟᱜ ᱯᱟᱱᱛᱷᱟᱧ ᱵᱮᱱᱟᱣ ᱤᱫᱤᱭᱟ ᱚᱱᱟ ᱞᱮᱠᱟᱛᱮ ᱟᱭᱢᱟ ᱫᱤᱱ ᱡᱩᱫᱤ ᱪᱟᱞᱟᱜ ᱠᱷᱟᱱ ᱟᱨ ᱦᱚᱲ ᱵᱟᱠᱚ ᱛᱟᱦᱮᱱ ᱠᱷᱟᱱ ᱢᱤᱭᱦᱩ ᱢᱮᱨᱚᱢ ᱰᱟᱹᱝᱨᱤ ᱠᱚᱠᱚ ᱚᱱᱟ ᱥᱟᱶᱛᱮ ᱚᱲᱟᱜ ᱨᱮ ᱵᱚᱭᱦᱟ ᱴᱷᱮᱱᱤᱧ ᱟᱸᱜᱤᱵᱷᱟᱨ ᱦᱚᱴᱚ ᱠᱟᱜᱼᱟ ᱜᱚᱲᱚᱣᱟᱭ ᱞᱮᱠᱟᱛᱮ ᱠᱟᱹᱢᱤ ᱢᱟᱭ ᱚᱱᱟ ᱞᱟᱹᱜᱤᱫᱛᱮ ᱚᱱᱟ ᱫᱟᱨᱮ ᱯᱟᱞᱟ ᱠᱚᱫᱚ ᱡᱚᱛᱚᱱ ᱠᱟᱛᱮᱫ ᱜᱤᱧ ᱫᱚᱦᱚ ᱠᱟᱫᱟ ᱟᱨᱦᱚᱸ ᱨᱩᱣᱟᱹᱲ ᱦᱮᱡ ᱠᱟᱛᱮᱫ ᱚᱱᱟ ᱫᱟᱨᱮ ᱯᱟᱞᱟ ᱠᱚᱫᱚᱧ ᱡᱳᱜᱟᱣ ᱡᱚᱛᱚᱱ ᱨᱩᱣᱟᱹᱲᱟ ᱚᱱᱟᱛᱮ ᱫᱟᱨᱮ ᱯᱟᱞᱟ ᱫᱚ ᱱᱤᱦᱟᱹᱛᱜᱮ ᱞᱟᱹᱠᱛᱤᱜ ᱠᱟᱱᱟ